ᱤᱧ ᱵᱟᱡᱟᱨ ᱨᱮ ᱯᱚᱛᱚᱵ ᱫᱚᱠᱟᱱ ᱨᱮ ᱯᱚᱛᱚᱵ ᱤᱧ ᱠᱤᱨᱤᱧᱟ ᱥᱩᱨ ᱥᱩᱯᱩᱨ ᱚᱱᱠᱟᱱᱟᱜ ᱢᱟᱨᱮ ᱱᱟᱜ ᱯᱚᱛᱚᱵ ᱫᱚᱠᱟᱱ ᱨᱮ ᱟᱭᱢᱟ ᱢᱟᱨᱮᱱᱟᱜ ᱯᱚᱛᱚᱵ ᱢᱮᱱᱟᱜᱼᱟ ᱟᱨ ᱱᱟᱣᱟᱱᱟᱜ ᱢᱟᱨᱮ ᱯᱚᱛᱚᱵ ᱦᱚᱸ ᱵᱟᱱᱟᱨ ᱜᱮ ᱧᱟᱢᱚᱜᱼᱟ ᱢᱟᱨᱮᱱᱟᱜ ᱯᱚᱛᱚᱵ ᱫᱚᱠᱟᱱ ᱨᱮᱫᱚ ᱟᱭᱢᱟ ᱜᱮ ᱯᱩᱛᱷᱤ ᱫᱚᱦᱚ ᱠᱟᱜᱼᱟ